ᱦᱮᱸ ᱜᱚᱢᱠᱮ ᱡᱚᱦᱟᱨ ᱜᱮ ᱟᱯᱮ ᱟᱹᱵᱤᱱ ᱚᱠᱚᱭ ᱠᱚᱥᱮᱡ

ᱟᱪᱪᱷᱟ ᱟᱪᱪᱷᱟ ᱟᱪᱪᱷᱟ ᱟᱪᱪᱷᱟ ᱟᱨ ᱠᱷᱩᱪᱨᱟᱹ ᱵᱤᱱ ᱤᱭᱟᱹᱭᱟᱥᱮ ᱵᱤᱱ ᱤᱫᱤᱭᱟ ᱪᱤᱠᱟᱹᱛᱮ ᱱᱚᱣᱟ ᱦᱩᱭᱩᱜ ᱠᱟᱱᱟ ᱡᱟᱦᱟᱸ ᱵᱮᱸᱜᱟᱲ ᱠᱚ ᱴᱟᱠᱟ ᱠᱤᱞᱳ ᱪᱟᱞᱟᱜ ᱠᱟᱱᱟ ᱠᱚᱨᱮᱞᱟ ᱦᱚᱸ ᱟᱨ ᱚᱱᱠᱟ ᱜᱮ ᱯᱟᱲᱟᱜ ᱠᱟᱱᱟ ᱵᱷᱮᱱᱰᱤ ᱠᱚ ᱛᱟᱦᱚᱞᱮ ᱚᱱᱟ ᱨᱮᱹᱴ ᱫᱷᱟᱨᱟ ᱜᱮ ᱪᱟᱞᱟᱜ ᱠᱟᱱᱟ ᱟᱫᱚ ᱥᱚᱥᱛᱟ ᱫᱷᱟᱨᱟ ᱠᱷᱟᱡ ᱫᱚ ᱚᱱᱟᱫᱚ ᱠᱚᱱᱥᱮᱥᱚᱱ ᱢᱮᱱᱟᱜᱼᱟ ᱟᱫᱚ ᱛᱤᱱᱟᱹᱜ ᱰᱷᱮᱹᱨ ᱵᱮᱱ ᱤᱫᱤᱭᱟ ᱚᱱᱟᱜᱮ

ᱟᱪᱪᱷᱟ ᱱᱟᱯᱟᱭ ᱠᱟᱛᱷᱟ ᱴᱷᱤᱠ ᱜᱮᱭᱟ ᱟᱫᱚ ᱟᱵᱮᱱ ᱴᱷᱤᱠ ᱜᱮᱭᱟ ᱨᱮᱹᱴ ᱫᱚ ᱚᱱᱟᱫᱚ ᱟᱹᱵᱤᱱ ᱡᱟᱦᱟᱸ ᱥᱟᱛᱥᱚ ᱴᱟᱠᱟ ᱯᱟᱲᱟᱜ ᱠᱟᱱᱟ ᱟᱹᱵᱤᱱ

ᱯᱚᱱᱨᱚ ᱴᱟᱠᱟ ᱢᱟᱭᱱᱟᱥ ᱠᱟᱛᱮᱫ ᱞᱤᱧ ᱮᱢᱟ ᱵᱤᱱᱟ

ᱦᱮᱸ ᱦᱮᱸ ᱚᱱᱟ ᱦᱤᱥᱟᱹᱵ ᱛᱮ ᱰᱷᱮᱹᱨ ᱵᱮᱱ ᱤᱫᱤᱭᱮᱜ ᱫᱚ ᱚᱱᱟ ᱦᱤᱥᱟᱹᱵ ᱛᱮ ᱦᱮᱸ ᱵᱤᱞᱟᱹᱛᱤ ᱵᱟᱨ ᱪᱟᱸᱫᱳ ᱛᱮ ᱟᱹᱥᱤ ᱴᱟᱠᱟ ᱪᱟᱞᱟᱜ ᱠᱟᱱᱟ ᱟᱹᱥᱤ ᱴᱟᱠᱟ ᱪᱟᱞᱟᱜ ᱠᱟᱱᱟ ᱱᱤᱛᱚᱜ ᱚᱱᱟᱫᱚ ᱴᱷᱤᱠ ᱜᱮᱭᱟ ᱥᱚᱛᱛᱳᱨ ᱴᱟᱠᱟᱞᱤᱧ ᱞᱟᱜᱟᱣᱟ ᱮᱴᱟᱜᱟᱜ ᱞᱤᱧ ᱠᱚᱢ ᱟᱠᱟᱜ ᱵᱮᱱ ᱫᱚ ᱯᱚᱱᱨᱚ ᱴᱟᱠᱟ ᱞᱤᱧ ᱠᱚᱢ ᱟᱠᱟᱜ ᱵᱤᱱᱟ ᱵᱟᱝᱼᱟ ᱟᱹᱞᱩ ᱫᱚ ᱦᱟᱜ ᱵᱟᱝᱼᱟ ᱪᱤᱠᱟᱹᱛᱮ ᱥᱚᱵᱽᱡᱤ ᱦᱤᱥᱟᱹᱵ ᱟᱹᱞᱤᱧ ᱫᱚ ᱦᱩᱭᱩᱜ ᱠᱟᱱᱟ ᱟᱠᱚ ᱜᱮᱠᱚ ᱦᱳᱭ ᱦᱳᱭ ᱦᱚᱸ ᱵᱟᱝᱼᱟ ᱟᱹᱞᱩ ᱫᱚ ᱦᱟᱸᱜ ᱵᱟᱹᱞᱤᱧ ᱫᱚᱦᱚ ᱠᱟᱜᱼᱟ ᱩᱱᱟᱹᱜ ᱰᱷᱮᱹᱨ ᱵᱮᱯᱟᱨ ᱨᱮ ᱠᱟᱹᱴᱤᱡ ᱞᱮ ᱮᱴᱠᱮᱴᱚᱬᱮᱜ ᱠᱟᱱᱟ ᱛᱚ

ᱴᱷᱤᱠ ᱜᱮᱭᱟ ᱤᱱᱟᱹ ᱠᱚᱜᱮ ᱟᱨ ᱪᱮᱫ ᱛᱤᱥ ᱛᱤᱥ ᱠᱚ ᱚᱱᱟ ᱪᱮᱫ ᱞᱮᱠᱟ ᱛᱮᱵᱮᱱ ᱤᱫᱤᱭᱟ ᱚᱱᱟ ᱠᱚᱜᱮ ᱦᱮᱱᱟᱜ ᱛᱟᱵᱮᱱᱟ ᱜᱟᱞᱢᱟᱨᱟᱣ ᱠᱚᱢᱟ ᱪᱮᱫ ᱞᱤᱧ ᱥᱮᱴᱮᱨ ᱟᱹᱵᱤᱱᱟ ᱴᱷᱤᱠ ᱜᱮᱭᱟ ᱵᱮᱯᱟᱨᱤ ᱟᱨ ᱠᱚᱦᱟᱸᱜ ᱠᱚ ᱠᱚᱞ ᱦᱤᱡᱩᱜ ᱠᱟᱱᱟ ᱢᱤᱫᱴᱟᱝ ᱢᱟ ᱤᱱᱟᱹᱜ ᱜᱮᱞᱟᱝ ᱜᱟᱞᱢᱟᱨᱟᱣᱟ ᱦᱮᱸᱪᱮ ᱴᱷᱤᱠ ᱜᱮᱭᱟ ᱴᱷᱟᱹᱶᱠᱟᱹᱭᱮᱱᱟ